ᱦᱮᱞᱳ ᱤᱧ ᱫᱚ ᱱᱚᱣᱟ ᱯᱟᱥᱯᱳᱨᱴ ᱮᱴᱟᱜ ᱫᱤᱥᱚᱢ ᱨᱮᱧ ᱛᱟᱦᱮᱸ ᱞᱮᱱᱟ ᱚᱸᱰᱮ ᱯᱟᱥᱯᱳᱨᱴ ᱤᱧ ᱵᱮᱱᱟᱣ ᱞᱮᱫᱟ ᱟᱢ ᱱᱤᱛᱳᱜ ᱤᱧᱟᱹᱜ ᱫᱤᱥᱚᱢ ᱤᱧ ᱦᱮᱡ ᱮᱱᱟ ᱚᱱᱟ ᱯᱟᱥᱯᱳᱨᱴ ᱪᱤᱠᱟᱹ ᱠᱟᱛᱮᱫ ᱤᱧᱟᱹᱜ ᱥᱩᱫᱷᱟᱨᱚᱜ ᱛᱤᱧᱟᱹ ᱚᱱᱟ ᱯᱟᱥᱯᱳᱨᱴ ᱚᱸᱰᱮᱱᱟᱜ ᱚᱸᱰᱮᱱᱟᱜ ᱵᱟᱫᱽ ᱠᱟᱛᱮᱫ ᱱᱚᱰᱮᱱᱟᱜ ᱤᱧᱟᱹᱜ ᱯᱟᱥᱯᱳᱨᱴ ᱵᱮᱱᱟᱜ ᱛᱤᱧ ᱪᱟᱹᱦᱤ ᱚᱱᱟ ᱠᱚ ᱤᱫᱤ ᱠᱟᱛᱮᱫ ᱤᱧ ᱢᱮᱱᱫᱟ ᱤᱧᱟᱹᱜ ᱯᱟᱥᱯᱳᱨᱴ ᱤᱧ ᱤᱫᱤᱭᱟ ᱟᱨ ᱚᱱᱟᱧ ᱪᱮᱧᱡᱽ ᱦᱚᱪᱚᱭᱟ ᱟᱨ ᱪᱮᱧᱡᱽ ᱦᱚᱪᱚ ᱠᱟᱛᱮᱫ ᱤᱧ ᱢᱟᱱᱮ ᱤᱧᱟᱹᱜ ᱱᱚᱰᱮᱱᱟᱜ ᱡᱟᱦᱟᱸ ᱦᱟᱸᱰᱮᱱᱟᱜ ᱯᱚᱥᱴ ᱛᱟᱦᱮᱸ ᱞᱮᱱᱟ ᱯᱟᱥᱯᱳᱨᱴ ᱨᱮᱱᱟᱜ ᱮᱰᱨᱮᱥ ᱚᱱᱟ ᱮᱰᱨᱮᱥ ᱫᱚ ᱚᱸᱰᱮ ᱱᱚᱰᱮᱱᱟᱜ ᱜᱮ ᱤᱧᱟᱹᱜ ᱫᱚ ᱮᱰᱨᱮᱥ ᱦᱩᱭᱩᱜ ᱪᱟᱹᱦᱤ ᱚᱱᱟ ᱫᱚ ᱠᱟᱴᱟᱣ ᱠᱟᱛᱮᱫ ᱪᱮᱧᱡᱽ ᱠᱟᱛᱮᱫ ᱱᱚᱰᱮᱱᱟᱜ ᱤᱧᱟᱹᱜ ᱫᱚ ᱯᱟᱥᱯᱳᱨᱴ ᱨᱮᱱᱟᱜ ᱮᱰᱨᱮᱥ ᱱᱚᱸᱰᱮ ᱤᱧᱟᱹᱜ ᱦᱩᱭᱩᱜ ᱛᱤᱧ ᱪᱟᱹᱦᱤ ᱛᱚᱵᱮ ᱱᱚᱸᱰᱮ ᱨᱮᱱ ᱵᱟᱥᱤᱱᱫᱟ ᱠᱚ ᱢᱤᱛᱟᱹᱧᱟ ᱵᱟᱠᱷᱟᱱ ᱫᱚᱠᱚ ᱢᱤᱛᱟᱹᱧᱟ ᱱᱚᱸᱰᱮ ᱨᱮᱱ ᱵᱟᱥᱱᱤᱫᱟ ᱫᱚ ᱵᱟᱝ ᱠᱟᱱᱟᱭ ᱚᱱᱟ ᱤᱧᱟᱹᱜ ᱯᱟᱥᱯᱳᱨᱴ ᱵᱮᱱᱟᱜ ᱪᱟᱭ